ᱯᱟᱨᱚᱢᱮᱱ ᱢᱤᱫᱼᱵᱟᱨ ᱥᱮᱨᱢᱟ ᱢᱟᱲᱟᱝ ᱫᱚ ᱡᱟᱦᱟᱸᱞᱮᱠᱟ ᱟᱵᱚ ᱦᱚᱲ ᱦᱚᱯᱚᱱ ᱠᱚ ᱛᱩᱢᱫᱟᱜᱼᱴᱟᱢᱟᱠ ᱟᱛᱮᱫ ᱫᱚᱝ ᱞᱟᱜᱽᱬᱮ ᱮᱱᱮᱡᱼᱥᱮᱨᱮᱧ ᱠᱟᱛᱮᱫ ᱵᱚᱱ ᱨᱟᱹᱥᱠᱟᱹᱭ ᱛᱟᱦᱮᱱᱟ ᱚᱱᱟᱠᱚ ᱱᱤᱛᱚᱜ ᱫᱚ ᱥᱟᱱᱟᱢᱟᱜ ᱵᱟᱹᱭᱼᱵᱟᱹᱭᱛᱮ ᱢᱟᱞᱚᱴ ᱤᱫᱤᱜ ᱠᱟᱱᱟ ᱪᱮᱫᱟᱜ ᱥᱮ

ᱱᱚᱣᱟ ᱥᱤᱧᱚᱛ ᱫᱤᱥᱚᱢᱨᱮ ᱟᱹᱰᱤ ᱞᱮᱠᱟᱱ ᱡᱤᱱᱤᱥ ᱦᱮᱡ ᱠᱟᱛᱮᱫ ᱟᱵᱚ ᱨᱮᱱ ᱦᱚᱲ ᱦᱚᱯᱚᱱ ᱠᱚᱣᱟᱜ ᱩᱭᱦᱟᱨ ᱠᱚ ᱵᱚᱫᱚᱞ ᱤᱫᱤᱭᱮᱱᱟ

ᱦᱚᱲᱠᱚ ᱢᱟᱲᱟᱝ ᱥᱮᱫ ᱠᱚ ᱩᱭᱦᱟᱹᱨ ᱤᱫᱤ ᱠᱮᱫᱟ ᱟᱨ ᱚᱱᱟᱠᱚ ᱡᱟᱦᱟᱸᱞᱮᱠᱟ ᱢᱟᱲᱟᱝ ᱥᱮᱫ ᱞᱟᱦᱟ ᱤᱫᱤᱭᱮᱱᱟ ᱩᱱᱠᱩ ᱦᱚᱲ ᱦᱚᱯᱚᱱᱟᱜ ᱩᱭᱦᱟᱹᱨ ᱠᱚᱦᱚᱸ ᱚᱱᱟ

ᱪᱟᱞᱟᱣ ᱤᱫᱤᱭᱮᱱᱟ